ᱤᱧᱤᱧ ᱯᱟᱲᱦᱟᱣ ᱠᱟᱱ ᱫᱷᱚᱨᱢᱤᱭᱟᱹ ᱯᱚᱛᱚᱵ ᱠᱷᱚᱱ ᱡᱟᱦᱟᱱ ᱡᱟᱦᱟᱱ ᱢᱤᱫᱴᱮᱱ ᱥᱞᱳᱠᱤᱧ ᱧᱟᱢ ᱟᱠᱟᱫᱟ ᱛᱚ ᱚᱱᱟ ᱠᱷᱚᱡ ᱫᱚ ᱤᱧᱤᱧ ᱪᱮᱫ ᱠᱟᱫᱟ ᱡᱮᱢᱚᱱ ᱟᱯᱮᱭᱟᱜ ᱨᱚᱲ ᱟᱸᱡᱚᱢ ᱟᱯᱮ ᱠᱟᱱᱟ ᱯᱚᱸᱰᱤᱛ ᱨᱟᱹᱜᱷᱩᱱᱟᱛᱷ ᱢᱩᱨᱢᱩᱣᱟᱜ ᱨᱚᱲ ᱢᱮᱱᱟᱜ ᱛᱟᱢᱟ ᱨᱚᱲ ᱢᱮᱱᱟᱜ ᱛᱟᱢᱟ ᱚᱞ ᱢᱮᱱᱟᱜ ᱵᱟ ᱚᱞ ᱢᱮᱱᱟᱜ ᱛᱟᱢᱟ ᱨᱚᱲ ᱢᱮᱱᱟᱜ ᱛᱟᱢᱟ ᱫᱷᱚᱨᱚᱢ ᱢᱮᱱᱟᱜ ᱛᱟᱢᱟ ᱠᱚᱨᱚᱢ ᱢᱮᱱᱟᱜ ᱛᱟᱢᱟ ᱨᱚᱲᱮᱢ ᱟᱫ ᱞᱮᱨᱮ ᱫᱷᱚᱨᱚᱢᱮᱢ ᱟᱫ ᱞᱮᱨᱮ ᱟᱢᱦᱚᱸᱢ ᱟᱫᱚᱜᱼᱟ ᱛᱚ ᱱᱤᱭᱟᱹ ᱛᱟᱞᱟ ᱛᱮᱫᱚ ᱯᱚᱱᱰᱤᱛ ᱨᱟᱹᱜᱷᱩᱱᱟᱛᱷ ᱢᱩᱨᱢᱩ ᱚᱱᱟᱜᱮᱭ ᱞᱟᱹᱭ ᱦᱚᱪᱚᱣᱟᱠᱟᱫᱟ ᱡᱩᱫᱤ ᱢᱤᱫᱴᱮᱡ ᱦᱚᱲ ᱟᱭᱟᱜ ᱟᱭᱟᱜ ᱡᱩᱫᱤ ᱚᱞ ᱟᱭᱟᱜ ᱡᱩᱫᱤ ᱚᱞ ᱛᱟᱦᱮᱱ ᱛᱟᱭᱟ ᱛᱚ ᱩᱱᱤᱫᱚ ᱦᱚᱲ ᱠᱚ ᱫᱤᱥᱟᱹ ᱫᱚᱦᱚᱭᱮᱭᱟ ᱥᱮ ᱩᱱᱤ ᱡᱮ ᱫᱷᱚᱨᱚᱢ ᱡᱮ ᱵᱷᱟᱜᱮ ᱡᱤᱱᱤᱥᱮᱭ ᱠᱚᱨᱟᱣ ᱦᱚᱴᱚᱣᱟᱠᱟᱫᱟᱭ ᱛᱟᱯᱚᱨᱮ ᱱᱚᱣᱟ ᱱᱚᱣᱟ ᱢᱟᱱᱮ ᱡᱟᱦᱟᱸ ᱠᱚ ᱩᱱᱤ ᱠᱟᱹᱢᱤᱦᱚᱨᱟ ᱚᱴᱚᱣ ᱠᱟᱫᱟᱭ ᱱᱤᱭᱟᱹ ᱟᱵᱚ ᱥᱟᱱᱛᱟᱲᱤ ᱤᱭᱟᱹ ᱞᱟᱹᱜᱤᱫ ᱛᱚ ᱩᱱᱤ ᱫᱚ ᱚᱱᱟ ᱫᱚ ᱟᱵᱚ ᱥᱤᱠᱷᱱᱟᱹᱛᱮᱭ ᱮᱢ ᱦᱚᱴᱚᱣᱟᱠᱟᱫ ᱵᱚᱱᱟᱭ ᱡᱮ ᱡᱟᱦᱟᱸᱭ ᱢᱤᱫᱴᱮᱱ ᱦᱚᱲ ᱟᱵᱚ ᱟᱭᱟᱜ ᱫᱷᱚᱨᱚᱢ ᱥᱮ ᱟᱭᱟᱜ ᱟᱭᱟᱜ ᱞᱟᱭᱼᱞᱟᱠᱪᱟᱨ ᱥᱮ ᱟᱭᱟᱜ ᱨᱚᱲ ᱡᱩᱫᱤ ᱚᱱᱟᱭ ᱟᱫ ᱞᱮᱠᱷᱟᱱ ᱛᱚ ᱩᱱᱤ ᱦᱚᱲ ᱦᱚᱸ ᱟᱫᱚᱜᱼᱟᱭ ᱢᱟᱱᱮ ᱚᱠᱚᱭ ᱜᱮ ᱩᱱᱤ ᱦᱚᱲ ᱦᱚᱸ ᱵᱟᱠᱚ ᱪᱤᱱᱦᱟᱹᱯᱮᱭᱟ ᱛᱚ ᱱᱤᱭᱟᱹ ᱯᱚᱛᱚᱵ ᱠᱷᱚᱱ ᱚᱱᱟᱜᱮ ᱢᱟᱱᱮ ᱟᱹᱰᱤ ᱡᱳᱨᱤᱧ ᱨᱤᱡᱷᱟᱹᱣ ᱠᱟᱱᱟ ᱱᱤᱭᱟᱹ ᱯᱚᱛᱚᱵ ᱨᱤᱡᱷᱟᱹᱣ ᱠᱟᱹᱫᱤᱧᱟᱹᱭ ᱡᱮ ᱟᱹᱰᱤ ᱢᱤᱫᱴᱮᱱ ᱯᱚᱸᱰᱤᱛ ᱨᱟᱹᱜᱷᱩᱱᱟᱛᱷ ᱢᱩᱨᱢᱩᱣᱟᱜ ᱠᱟᱛᱷᱟ